ᱜᱟᱞᱟᱝ ᱟᱨ ᱥᱤᱞᱟᱹᱭ ᱨᱮᱭᱟᱜ ᱠᱟᱹᱭᱛᱩᱠ ᱫᱚ ᱦᱮᱱᱟᱜ ᱜᱮᱭᱟ ᱡᱟᱦᱟᱸ ᱫᱚ ᱠᱤᱪᱨᱤᱡ ᱜᱮᱫ ᱠᱟᱛᱮᱫ ᱵᱞᱟᱣᱩᱡᱽ ᱛᱟᱯᱚᱨᱮ ᱥᱟᱭᱟ ᱠᱟᱹᱴᱤᱡ ᱠᱟᱹᱴᱤᱡ ᱜᱤᱫᱽᱨᱟᱹᱣᱟᱜ ᱯᱮᱱ ᱛᱟᱯᱚᱨᱮ ᱠᱚᱲᱟ ᱜᱤᱫᱽᱨᱟᱹᱣᱟᱜ ᱥᱟᱴ ᱟᱭᱢᱟ ᱨᱚᱠᱚᱢ ᱡᱤᱱᱤᱥ ᱛᱮᱭᱟᱨᱚᱜᱼᱟ ᱥᱮ ᱢᱤᱫᱴᱤᱡ ᱛᱮᱭᱟᱨᱚᱜᱼᱟ ᱥᱮ ᱦᱩᱭᱩᱜ ᱠᱟᱱᱟ ᱠᱷᱟᱺᱰᱤ ᱨᱮ ᱥᱮ ᱥᱟᱹᱲᱤ ᱨᱮ ᱟᱭᱢᱟ ᱨᱚᱠᱚᱢ ᱵᱟᱦᱟ ᱰᱤᱡᱟᱭᱤᱱ ᱥᱮ ᱢᱟᱨᱟᱜ ᱪᱷᱟᱯᱟ ᱪᱷᱟᱯᱟᱜ ᱜᱮ ᱪᱷᱟᱯᱟ ᱠᱟᱛᱮᱫ ᱚᱱᱟ ᱠᱚ ᱢᱟᱱᱮ ᱤᱧ ᱦᱚᱧ ᱪᱮᱫ ᱜᱮᱭᱟ ᱪᱷᱟᱯᱟ ᱫᱟᱲᱮᱜ ᱜᱮᱭᱟ ᱥᱮ ᱩᱝᱠᱩ ᱠᱟᱹᱴᱤᱡ ᱠᱟᱹᱴᱤᱡ ᱜᱤᱫᱽᱨᱟᱹ ᱩᱝᱠᱩ ᱦᱚᱧ ᱪᱮᱫ ᱵᱟᱲᱟᱣ ᱠᱟᱜ ᱠᱚᱣᱟ ᱩᱝᱠᱩ ᱡᱟᱛᱮ ᱟᱨᱦᱚᱸ ᱟᱠᱚ ᱞᱮᱠᱟᱱ ᱟᱠᱚ ᱨᱮᱱ ᱜᱟᱛᱮ ᱠᱚ ᱚᱝᱠᱟ ᱠᱚ ᱪᱮᱫ ᱟᱠᱚᱢᱟ ᱚᱝᱠᱟ ᱛᱮᱜᱮ ᱱᱤᱭᱟᱹ ᱥᱤᱞᱟᱹᱭ ᱤᱭᱟᱹ ᱫᱚ ᱯᱟᱥᱱᱟᱜ ᱛᱷᱚᱲᱟ ᱛᱷᱚᱲᱟ ᱦᱟᱯᱮᱱ ᱫᱤᱱ ᱨᱮᱜᱮ ᱯᱟᱥᱱᱟᱣ ᱥᱟᱹᱨᱤ ᱜᱮᱭᱟ ᱟᱨ ᱱᱤᱭᱟ ᱫᱚ ᱟᱹᱰᱤ ᱢᱚᱡᱽ ᱢᱤᱫᱴᱮᱱ ᱢᱟᱱᱮ ᱪᱮᱫ ᱞᱮᱠᱟᱱ ᱡᱤᱱᱤᱥ ᱠᱟᱱᱟ ᱱᱚᱸᱰᱮ ᱠᱷᱚᱱ ᱱᱤᱡᱮᱨᱟᱜ ᱞᱟᱡ ᱫᱟᱠᱟ ᱦᱚᱢ ᱟᱨᱡᱟᱣ ᱫᱟᱲᱮᱭᱟᱜ ᱜᱮᱭᱟ